ᱪᱮᱬᱮ ᱪᱤᱯᱨᱩᱡ ᱧᱮᱞ ᱡᱚᱝ ᱨᱮᱱᱟᱝ ᱥᱚᱢᱚᱭ ᱟᱨ ᱠᱟᱛᱷᱟ ᱠᱟᱱᱟ ᱪᱮᱬᱮ ᱪᱤᱯᱨᱩᱡ ᱫᱚ ᱧᱮᱞᱚᱜ ᱟᱠᱚ ᱪᱮᱦᱨᱟ ᱫᱚ ᱥᱮᱛᱟᱜ ᱵᱮᱲᱟ ᱟᱨ ᱛᱟᱨᱟᱥᱤᱧ ᱵᱮᱲᱟ ᱥᱮᱛᱟᱜ ᱟᱨ ᱛᱟᱨᱟᱥᱤᱧ ᱵᱮᱲᱟ ᱫᱚ ᱧᱮᱞ ᱡᱚᱝ ᱚᱱᱠᱟ ᱪᱮᱨᱦᱟ ᱠᱚ ᱧᱮᱞᱚᱜᱼᱟ ᱡᱮ ᱟᱹᱰᱤ ᱪᱮᱨᱦᱟ ᱵᱟᱨᱚ ᱵᱚᱨᱚᱱ ᱨᱚᱝ ᱪᱮᱬᱮ ᱢᱮᱱᱟᱜ ᱟᱠᱟᱫ ᱠᱚᱣᱟ ᱢᱮᱱᱠᱷᱟᱱ ᱩᱱ ᱵᱮᱲᱟ ᱫᱚ ᱟᱹᱰᱤ ᱪᱮᱨᱦᱟ ᱜᱮᱠᱚ ᱧᱮᱞᱚᱜᱼᱟ ᱟᱨ ᱟᱞᱮ ᱵᱟᱲᱜᱮ ᱨᱮᱢᱟ ᱥᱟᱸᱜᱮ ᱜᱮᱭᱟ ᱫᱟᱨᱮ ᱱᱤᱢ ᱫᱟᱨᱮ ᱛᱚ ᱥᱟᱸᱜᱮ ᱱᱤᱢ ᱫᱟᱨᱮ ᱮᱱᱠᱷᱟᱱ ᱥᱟᱸᱜᱮ ᱱᱤᱢ ᱫᱟᱨᱮ ᱡᱟᱜᱟ ᱨᱮ ᱩᱱᱟᱹᱜ ᱪᱮᱨᱦᱟ ᱪᱮᱦᱨᱟ ᱪᱮᱬᱮ ᱠᱚ ᱦᱤᱡᱩᱜᱼᱟ ᱛᱚ ᱩᱱᱠᱩ ᱧᱮᱞ ᱛᱮ ᱟᱹᱰᱤ ᱨᱟᱹᱥᱠᱟᱹ ᱜᱮ ᱵᱩᱡᱷᱟᱹᱜᱼᱟ ᱡᱮ ᱢᱮᱱᱟ ᱫᱤᱱ ᱜᱮ ᱱᱚᱠᱟ ᱜᱮ ᱟᱞᱮ ᱵᱟᱲᱜᱮ ᱨᱮᱫᱚ ᱪᱮᱬᱮ ᱠᱚᱠᱚ ᱦᱤᱡᱩᱜ ᱢᱟ ᱟᱨ ᱱᱚᱰᱮ ᱜᱮᱠᱚ ᱛᱟᱦᱮᱱ ᱢᱟ ᱮᱱᱠᱷᱟᱱ ᱟᱹᱰᱤ ᱨᱟᱹᱥᱠᱟᱹᱧ ᱵᱩᱡᱷᱟᱹᱣᱟ ᱟᱨ ᱡᱟᱦᱟᱸ ᱞᱮᱠᱟ ᱠᱩᱭᱞᱤ ᱪᱮᱬᱮ ᱫᱚ ᱚᱠᱛᱚ ᱡᱟᱹᱱᱤ ᱨᱮᱠᱚ ᱨᱟᱜᱟ ᱛᱚ ᱟᱹᱰᱤ ᱨᱟᱹᱥᱠᱟᱹ ᱵᱩᱡᱷᱟᱹᱜᱼᱟ ᱢᱚᱱᱮ ᱛᱮᱢ ᱩᱭᱦᱟᱹᱨ ᱜᱚᱫᱟ ᱳᱷ ᱡᱮᱛᱮ ᱫᱤᱱ ᱜᱮ ᱠᱩᱭᱞᱤ ᱪᱮᱬᱮ ᱟᱞᱮᱭᱟᱜ ᱫᱟᱨᱮ ᱨᱮᱫᱚ ᱛᱟᱦᱮᱸ ᱠᱟᱛᱮ ᱨᱟᱜᱽ ᱢᱮᱥᱮ ᱱᱚᱝᱠᱟ ᱜᱮ ᱨᱟᱹᱥᱠᱟᱹ ᱜᱤᱧ ᱟᱸᱡᱚᱢ ᱵᱟᱲᱟᱭᱟ ᱟᱨ ᱯᱮᱭᱟ ᱪᱮᱬᱮ ᱦᱚᱸ ᱩᱱᱠᱩ ᱦᱚᱸ ᱚᱱᱠᱟᱢ ᱵᱩᱡᱷᱟᱹᱣ ᱜᱚᱫᱟ ᱡᱮ ᱪᱮᱫ ᱥᱟᱹᱜᱩᱱ ᱠᱷᱚᱵᱚᱨ ᱠᱚ ᱟᱹᱜᱩᱭᱮᱜᱼᱟ ᱚᱱ ᱚᱱᱟᱛᱮ ᱢᱟᱱᱮ ᱪᱮᱬᱮ ᱪᱤᱯᱨᱩᱡ ᱫᱚ ᱟᱹᱰᱤ ᱜᱤᱧ ᱠᱩᱥᱤᱭᱟᱠᱚᱣᱟ ᱤᱧ ᱫᱚ